ᱱᱤᱛᱳᱜ ᱢᱟ ᱴᱮᱠᱱᱳᱞᱚᱡᱤ ᱡᱩᱜᱽ ᱠᱟᱱᱟ ᱟᱨ ᱡᱷᱚᱛᱚᱣᱟᱜ ᱱᱚᱣᱟ ᱚᱱᱞᱟᱭᱤᱱ ᱛᱮᱜᱮ ᱵᱚᱱ ᱪᱤᱠᱟᱹᱭᱮᱜᱼᱟ ᱡᱟᱦᱟᱱᱟᱜ ᱜᱮ ᱠᱟᱹᱢᱤ ᱦᱩᱭᱩᱜ ᱠᱟᱱ ᱵᱮᱵᱽᱥᱟ ᱟᱨ ᱡᱟᱦᱟᱸ ᱜᱮ ᱠᱤᱨᱤᱧ ᱟᱠᱷᱨᱤᱧ ᱦᱚᱸ ᱟᱨ ᱡᱟᱦᱟᱸ ᱜᱮ ᱤᱥᱠᱩᱞ ᱠᱚᱨᱮ ᱜᱤᱫᱽᱨᱟᱹ ᱵᱟᱵᱚᱛ ᱠᱚᱛᱮ ᱢᱟᱱᱮ ᱡᱷᱚᱛᱚᱣᱟᱜ ᱜᱮ ᱚᱱᱞᱟᱭᱤᱱ ᱛᱮᱜᱮ ᱪᱤᱠᱟᱹᱜ ᱠᱟᱱᱟ ᱟᱨ ᱵᱤᱡᱽᱱᱮᱥ ᱦᱚᱸ ᱚᱱᱞᱟᱭᱤᱱ ᱛᱮᱜᱮ ᱠᱚ ᱵᱤᱡᱽᱱᱮᱥ ᱮᱜᱼᱟ ᱢᱟᱱᱮ ᱵᱮᱵᱽᱥᱟᱭᱮᱜᱼᱟ ᱠᱚ ᱢᱟᱱᱮ ᱠᱟᱹᱴᱤᱡ ᱵᱮᱵᱽᱥᱟᱭ ᱦᱚᱸ ᱢᱮᱱᱟᱜ ᱠᱚᱣᱟ ᱢᱟᱨᱟᱝ ᱠᱚᱦᱚᱸ ᱢᱮᱱᱟᱜ ᱠᱚᱣᱟ ᱚᱱᱟᱜᱮ ᱦᱩᱰᱤᱧ ᱢᱟᱨᱟᱝ ᱵᱟᱵᱚᱱ ᱵᱟᱪᱷᱟᱣ ᱠᱚᱣᱟ ᱢᱟᱱᱮ ᱩᱱᱤ ᱦᱩᱰᱤᱧ ᱦᱚᱲ ᱦᱚᱸ ᱡᱟᱦᱟᱸ ᱛᱤᱥᱮ ᱢᱟᱨᱟᱝᱚᱜ ᱜᱮᱭᱟ ᱟᱨ ᱦᱳᱭ ᱨᱮᱸᱜᱮᱡ ᱦᱚᱲ ᱦᱚᱸᱭ ᱠᱤᱥᱟᱹᱲᱚᱜ ᱜᱮᱭᱟ ᱚᱱᱟ ᱞᱟᱹᱜᱤᱫ ᱚᱱᱟ ᱦᱩᱰᱤᱧ ᱢᱟᱨᱟᱝ ᱫᱚ ᱵᱟᱠᱚ ᱵᱟᱪᱷᱟᱣᱟ ᱞᱟᱹᱴᱩ ᱠᱟᱹᱴᱤᱡ ᱚᱠᱚᱭ ᱫᱚ ᱟᱢ ᱫᱚ ᱤᱱᱟᱹᱜ ᱮᱢ ᱠᱟᱹᱴᱤᱡ ᱜᱮᱭᱟ ᱟᱢ ᱵᱟᱢ ᱤᱭᱟᱹ ᱫᱟᱲᱮᱭᱟᱜ ᱠᱟᱱᱟ ᱟᱨ ᱤᱧᱫᱚ ᱟᱹᱰᱤ ᱥᱚᱠᱛᱚᱧ ᱵᱮᱵᱽᱥᱟ ᱫᱟᱲᱮᱭᱟᱜ ᱠᱟᱱᱟ ᱚᱱᱠᱟ ᱫᱚ ᱵᱟᱝ ᱞᱟᱹᱠᱛᱤ ᱠᱟᱱᱟ ᱚᱱᱟᱜᱮ ᱟᱵᱚ ᱚᱱᱠᱟ ᱵᱟᱵᱚᱱ ᱤᱭᱟᱹᱭᱟ ᱵᱟᱵᱚᱱ ᱵᱟᱪᱷᱟᱣ ᱠᱚᱣᱟ ᱟᱨ ᱱᱟᱯᱟᱭ ᱜᱮ ᱱᱤᱛᱳᱜ ᱢᱟ ᱡᱷᱚᱛᱚᱣᱟᱜ ᱴᱮᱠᱱᱳᱞᱚᱡᱤ ᱡᱩᱜᱽ ᱚᱱᱞᱟᱭᱤᱱ ᱡᱷᱚᱛᱚᱣᱟᱜ ᱚᱱᱞᱟᱭᱤᱱ ᱛᱮᱵᱚᱱ ᱪᱤᱠᱟᱹᱭᱮᱜᱼᱟ ᱚᱱᱟ ᱠᱚᱜᱮ ᱵᱚᱱ ᱠᱟᱹᱢᱤ ᱵᱟᱲᱟᱭᱮᱜᱼᱟ ᱟᱨ ᱚᱱᱟ ᱦᱩᱰᱤᱧ ᱢᱟᱨᱟᱝ ᱠᱚ ᱵᱟᱵᱚᱱ ᱵᱟᱪᱷᱟᱣ ᱠᱚᱣᱟ